ᱯᱟᱹᱦᱤᱞ ᱡᱚᱵ ᱜᱤᱫᱟᱹᱨ ᱛᱟᱦᱮᱸ ᱞᱤᱱᱟᱹᱧ ᱩᱱ ᱨᱮᱫᱚ ᱱᱚᱝᱠᱟᱧ ᱩᱭᱦᱟᱹᱨᱮᱫ ᱛᱟᱦᱮᱱᱟ ᱠᱤ ᱱᱚᱛᱮ ᱯᱩᱨᱩᱵ ᱥᱮᱫ ᱠᱷᱚᱱ ᱨᱟᱠᱟᱵ ᱠᱟᱱᱟᱭ ᱵᱮᱨ ᱟᱹᱰᱤ ᱥᱩᱨ ᱨᱮ ᱧᱮᱞᱚᱜ ᱠᱮᱭᱟᱭ ᱛᱚ ᱱᱚᱝᱠᱟᱧ ᱩᱭᱦᱟᱹᱨ ᱠᱮᱭᱟ ᱠᱤ ᱵᱮᱨ ᱢᱟᱛᱚ ᱱᱚᱣᱟ ᱴᱷᱮᱡ ᱨᱟᱠᱟᱵ ᱠᱟᱱᱟᱭ ᱟᱨ ᱱᱚᱛᱮ ᱟᱞᱮ ᱯᱚᱪᱷᱤᱢ ᱱᱟᱠᱷᱟ ᱥᱮᱫ ᱫᱩᱵᱩᱡᱚᱜ ᱠᱟᱱᱟ ᱢᱟᱱᱮ ᱥᱩᱨ ᱨᱮᱜᱮ ᱢᱮᱱᱟᱭᱟ ᱡᱮᱢᱚᱱ ᱡᱮᱢᱚᱱ ᱚᱠᱛᱚᱴᱟᱜ ᱯᱟᱨᱚᱢ ᱤᱫᱤᱭᱮᱱᱟ ᱛᱮᱢᱚᱱ ᱛᱮᱢᱚᱱ ᱩᱭᱦᱟᱹᱨ ᱫᱚ ᱵᱚᱫᱚᱞ ᱤᱫᱤᱭᱮᱱᱟ ᱵᱟᱝᱼᱢᱟ ᱱᱩᱭ ᱫᱚ ᱟᱹᱰᱤ ᱥᱟᱺᱜᱤᱧ ᱨᱮ ᱦᱮᱱᱟᱭᱟ ᱟᱨ ᱟᱹᱰᱤ ᱥᱟᱸᱜᱤᱧ ᱨᱮ ᱦᱮᱱᱟᱭᱟ ᱮᱱᱨᱮᱦᱚᱸ ᱥᱩᱨ ᱨᱮ ᱧᱮᱞᱚᱜ ᱠᱟᱱᱟᱭ ᱢᱮᱱᱛᱮ

ᱟᱹᱪᱩᱨ ᱫᱚ ᱟᱡ ᱫᱚ ᱵᱟᱭ ᱟᱹᱪᱩᱨᱚᱜ ᱠᱟᱱᱟ ᱱᱚᱣᱟ ᱯᱨᱤᱛᱷᱤᱵᱤ ᱜᱮ ᱟᱹᱪᱩᱨᱚᱜ ᱠᱟᱱᱟ ᱟᱨ ᱱᱚᱣᱟ ᱯᱨᱤᱛᱷᱤᱵᱤ ᱟᱹᱪᱩᱨᱚᱜᱼᱛᱮ ᱟᱵᱚᱵᱚᱱ ᱧᱮᱞᱮ ᱠᱟᱱᱟ ᱵᱟᱝᱼᱛᱚ ᱪᱟᱸᱫᱳᱭ ᱟᱹᱪᱩᱨᱚᱜ ᱠᱟᱱᱟ ᱥᱮ ᱵᱮᱨᱮ ᱟᱪᱩᱨᱚᱜ ᱠᱟᱱᱟ ᱥᱮ ᱤᱯᱤᱞ ᱠᱚ ᱟᱹᱪᱩᱨᱚᱜ ᱠᱟᱱᱟ ᱟᱨ ᱤᱯᱤᱞ ᱡᱮᱢᱚᱱ ᱜᱮ ᱵᱮᱨᱮ ᱦᱟᱹᱥᱩᱨ ᱞᱮᱱᱠᱷᱟᱱ ᱤᱯᱤᱞ ᱧᱩᱦᱩᱢ ᱞᱮᱱᱠᱷᱟᱱ ᱨᱤᱢᱤᱞ ᱵᱟᱝ ᱛᱟᱦᱮᱸ ᱞᱮᱱᱠᱷᱟᱱ ᱤᱯᱤᱞ ᱱᱤᱱᱟᱹᱜ ᱢᱚᱡᱽ ᱠᱚ ᱧᱮᱞᱚᱜᱼᱟ ᱠᱤ ᱵᱟᱦᱟ ᱵᱟᱜᱟᱱ ᱥᱟᱡᱟᱣ ᱟᱠᱟᱱ ᱞᱮᱠᱟ ᱵᱮᱲᱦᱟᱭᱛᱮ ᱡᱚᱱᱟᱜ ᱡᱚᱱᱩ ᱩᱱᱠᱩ ᱵᱟᱜ ᱡᱩᱱᱩ ᱞᱮᱠᱟ ᱡᱩᱞᱩᱜᱼᱟ ᱚᱱᱟ ᱧᱮᱞ ᱠᱟᱛᱮ ᱟᱹᱰᱤ ᱨᱟᱹᱥᱠᱟᱹᱜᱮ ᱵᱩᱡᱷᱟᱹᱜᱼᱟ